ᱥᱮᱫᱟᱭ ᱫᱚ ᱫᱚᱥ ᱯᱚᱭᱥᱟ ᱯᱟᱸᱪ ᱯᱚᱭᱥᱟ ᱵᱤᱥ ᱯᱚᱭᱥᱟ ᱛᱟᱦᱮᱸ ᱠᱟᱱᱟ ᱟᱫᱚ ᱥᱮᱫᱟᱭ ᱫᱚ ᱢᱟᱱᱮ ᱫᱚᱥ ᱯᱚᱭᱥᱟ ᱨᱮᱭᱟᱜ ᱮᱢ ᱠᱤᱨᱤᱧ ᱨᱮᱦᱚᱸ ᱥᱟᱢᱟᱱᱮ ᱮᱢᱟᱢᱟ ᱟᱨ ᱯᱟᱸᱪ ᱯᱚᱭᱥᱟ ᱨᱮᱭᱟᱜ ᱦᱚᱸ ᱥᱟᱢᱟᱱᱮ ᱮᱢᱟᱢᱟ ᱟᱨ ᱱᱮᱛᱟᱨ ᱢᱟ ᱵᱟᱝᱼᱟ ᱦᱟᱱᱮ ᱯᱷᱳᱱ ᱨᱮᱜᱮ ᱯᱩᱭᱥᱟᱹ ᱦᱤᱡᱩᱜ ᱠᱟᱱᱟ ᱟᱨ ᱯᱷᱳᱱ ᱨᱮᱜᱮ ᱪᱟᱞᱟᱜ ᱠᱟᱱᱟ ᱯᱩᱭᱥᱟᱹ ᱟᱨ ᱚᱱᱟ ᱛᱮᱜᱮ ᱡᱚᱛᱚᱣᱟᱜ ᱚᱱᱞᱟᱭᱤᱱ ᱠᱚᱛᱮ ᱠᱚ ᱦᱟᱛᱟᱣᱮᱫᱼᱟ ᱟᱨ ᱟᱯᱱᱟᱨ ᱫᱚ ᱵᱟᱝᱼᱟ ᱛᱟᱦᱮᱸᱫ ᱥᱮᱫᱟᱭ ᱫᱚ ᱢᱟᱱᱮ ᱚᱱᱟ ᱯᱚᱭᱥᱟ ᱦᱚᱸ ᱪᱟᱞᱟᱜ ᱠᱟᱱᱜᱮ ᱛᱟᱦᱮᱸᱫ ᱦᱟᱱᱮ ᱥᱮᱫᱟᱭ ᱢᱟ ᱱᱤᱛᱚᱜ ᱢᱟ ᱵᱟᱭ ᱪᱟᱞᱟᱜ ᱠᱟᱱᱟ ᱚᱱᱟ ᱯᱚᱭᱥᱟ ᱴᱟᱠᱟ ᱢᱟ ᱥᱮᱫᱟᱭᱟᱜ ᱢᱟ ᱪᱟᱵᱟᱭᱮᱱᱟ ᱱᱤᱛᱚᱜ ᱫᱚ ᱢᱟᱱᱮ ᱱᱮᱛᱟᱨᱟᱜ ᱯᱚᱭᱥᱟ ᱪᱟᱞᱟᱜ ᱠᱟᱱᱟ ᱱᱤᱛᱚᱜᱟᱜ ᱡᱩᱜᱽ ᱨᱮᱫᱚ ᱢᱟᱲᱟᱝᱼᱟᱜ ᱫᱚ ᱪᱟᱵᱟᱭᱮᱱᱟ ᱚᱱᱟ ᱯᱚᱭᱥᱟ ᱠᱚᱫᱚ